ᱳᱡᱚᱱ ᱵᱟᱹᱲᱛᱤ ᱞᱟᱹᱜᱤᱫ ᱞᱟᱹᱜᱤᱫ ᱵᱟᱹᱲᱛᱤ ᱞᱟᱹᱜᱤᱫ ᱛᱮ ᱡᱟᱦᱟᱸ ᱨᱤᱠᱟᱹ ᱱᱚᱣᱟ ᱫᱚ ᱟᱹᱰᱤ ᱢᱤᱫ ᱡᱚᱛᱷᱟᱛ ᱠᱟᱹᱢᱤ ᱠᱟᱱᱟ ᱛᱚ ᱱᱚᱣᱟ ᱫᱚ ᱳᱡᱚᱱ ᱵᱟᱹᱲᱛᱤ ᱞᱮᱠᱷᱟᱱ ᱪᱮᱫ ᱪᱮᱫ ᱥᱩᱵᱤᱫᱷᱟ ᱦᱩᱭᱩᱜᱼᱟ ᱪᱮᱫ ᱪᱮᱫ ᱠᱟᱱᱟ ᱱᱚᱣᱟ ᱨᱮᱱᱟᱜ ᱥᱩᱵᱤᱫᱷᱟ ᱱᱚᱣᱟ ᱫᱚ ᱦᱩᱭᱩᱜ ᱠᱟᱱᱟ ᱡᱮᱢᱚᱱ ᱳᱡᱚᱱ ᱵᱟᱹᱲᱛᱤ ᱞᱮᱠᱷᱟᱱ ᱦᱚᱲᱢᱚ ᱡᱤᱣᱤ ᱡᱟᱹᱛᱤ ᱴᱷᱤᱠ ᱛᱟᱦᱮᱱᱟ ᱢᱮᱱᱠᱷᱟᱱ ᱚᱱᱟ ᱨᱮᱟᱜ ᱦᱚᱸ ᱢᱤᱫᱴᱮᱱ ᱥᱤᱢᱟᱹ ᱢᱮᱱᱟᱜᱼᱟ ᱚᱱᱟ ᱥᱤᱢᱟᱹ ᱛᱚᱠᱠᱚ ᱵᱟᱹᱲᱛᱤ ᱜᱮ ᱱᱟᱯᱟᱭᱟ ᱚᱱᱟ ᱠᱷᱚᱱ ᱵᱟᱹᱲᱛᱤ ᱞᱮᱱᱠᱷᱟᱱ ᱦᱚᱸ ᱵᱟᱝ ᱵᱮᱥᱟ ᱚᱱᱟ ᱠᱷᱚᱱ ᱠᱚᱢ ᱛᱮᱦᱮᱸᱞᱮᱱᱠᱷᱟᱱ ᱨᱮᱦᱚᱸ ᱵᱟᱝ ᱵᱮᱥᱟ ᱮᱸᱰᱮᱠᱷᱟᱱ ᱡᱩᱫᱤ ᱱᱤᱛ ᱡᱟᱦᱟᱸ ᱞᱟᱹᱠᱛᱤᱭᱟᱱ ᱡᱟᱦᱟᱸ ᱳᱡᱚᱱ ᱛᱟᱦᱮᱱ ᱨᱮᱱᱟᱜ ᱠᱟᱛᱷᱟ ᱚᱱᱟ ᱫᱟᱱ ᱛᱚᱠᱠᱚ ᱳᱡᱚᱱ ᱵᱟᱹᱲᱛᱤ ᱞᱟᱹᱜᱤᱫ ᱨᱤᱠᱟᱹ ᱫᱚ ᱟᱹᱰᱤ ᱱᱟᱯᱟᱭ ᱡᱤᱱᱤᱥ ᱠᱟᱱᱟ ᱢᱮᱱᱛᱮ ᱟᱹᱞᱤᱧ ᱞᱤᱧ ᱢᱚᱱᱮᱭᱟ ᱚᱱᱟᱛᱮ ᱟᱹᱞᱤᱧ ᱠᱤᱪᱷᱩ ᱠᱤᱪᱷᱩ ᱚᱲᱟᱜ ᱠᱚᱨᱮᱱ ᱡᱟᱦᱟᱸᱭ ᱢᱟᱹᱱᱢᱤ ᱳᱡᱚᱱᱛᱮ ᱮᱠᱫᱚᱢ ᱠᱚ ᱠᱚᱢ ᱜᱮᱭᱟ ᱩᱱᱠᱩ ᱠᱚᱫᱚ ᱠᱤᱪᱷᱩ ᱠᱤᱪᱷᱩ ᱡᱟᱛᱮ ᱵᱟᱹᱲᱛᱤ ᱨᱮᱱᱟᱜ ᱤᱭᱟᱹ ᱦᱚᱸᱞᱤᱧ ᱥᱚᱞᱟ ᱯᱚᱨᱟᱢᱚᱨᱥᱚ ᱦᱚᱸᱞᱤᱧ ᱮᱢᱟ ᱠᱚᱜᱮ ᱛᱟᱦᱮᱸᱫ ᱟᱫᱚ ᱱᱚᱣᱟ ᱥᱚᱞᱟ ᱯᱚᱨᱟᱢᱚᱨᱥᱚ ᱠᱚᱫᱚ ᱱᱤᱱᱟᱹᱜ ᱜᱟᱱ ᱟᱹᱞᱤᱧ ᱞᱤᱧ ᱢᱚᱱᱮᱭᱟ ᱡᱮ ᱚᱠᱛᱚ ᱨᱮ ᱡᱚᱢ ᱦᱩᱭᱩᱜᱼᱟ ᱚᱠᱛᱚ ᱨᱮ ᱚᱢ ᱦᱩᱭᱩᱜᱼᱟ ᱚᱠᱛᱚ ᱱᱟᱹᱯᱤᱛ ᱠᱟᱹᱢᱤ ᱦᱚᱸ ᱦᱩᱭᱩᱜᱼᱟ ᱚᱠᱛᱚ ᱱᱟᱹᱯᱤᱛ ᱡᱟᱹᱯᱤᱫ ᱦᱚᱸ ᱦᱩᱭᱩᱜᱼᱟ ᱛᱚ ᱱᱚᱣᱟ ᱠᱚ ᱡᱩᱫᱤ ᱴᱷᱤᱠᱼᱴᱷᱟᱠ ᱡᱚᱛᱚ ᱜᱮ ᱚᱠᱚᱛᱚ ᱱᱟᱹᱯᱤᱛ ᱠᱚᱨᱟᱣ ᱦᱩᱭᱩᱜᱼᱟ ᱮᱸᱰᱮ ᱠᱷᱟᱱ ᱜᱮ ᱦᱚᱲᱢᱚ ᱨᱮᱱᱟᱜ ᱳᱡᱚᱱ ᱵᱟᱹᱭ ᱵᱟᱹᱭ ᱛᱮ ᱵᱟᱹᱭ ᱵᱟᱹᱭ ᱛᱮ ᱵᱟᱹᱲᱛᱤ ᱤᱫᱤᱜᱼᱟ ᱥᱟᱶ ᱥᱟᱶ ᱛᱮ ᱠᱤᱪᱷᱩ ᱚᱱᱠᱟᱱᱟᱜ ᱡᱚᱢᱟᱜ ᱠᱚ ᱢᱮᱱᱟᱜᱼᱟ ᱡᱟᱦᱟᱸ ᱠᱚ ᱡᱚᱢᱟᱜ ᱫᱚ ᱴᱷᱤᱠᱼᱴᱷᱟᱠ ᱥᱟᱺᱦᱤᱡ ᱡᱚᱢ ᱦᱩᱭᱩᱜᱼᱟ ᱫᱤᱱᱟᱹᱢ ᱞᱮᱠᱟᱜᱮ ᱡᱚᱢ ᱦᱩᱭᱩᱜᱼᱟ ᱡᱟᱦᱟᱸ ᱠᱚ ᱡᱚᱢ ᱞᱮᱠᱷᱟᱱ ᱫᱚ ᱳᱡᱚᱱ ᱠᱚ ᱵᱟᱹᱲᱛᱤᱜᱼᱟ ᱡᱮᱢᱚᱱ ᱛᱚᱣᱟ ᱢᱮᱱᱟᱜᱼᱟ ᱟᱨ ᱱᱟᱱᱟ ᱨᱚᱠᱚᱢ ᱡᱚ ᱵᱟᱦᱟ ᱡᱚ ᱡᱚ ᱯᱟᱠᱚᱲ ᱠᱚ ᱢᱮᱱᱟᱜᱼᱟ ᱡᱟᱦᱟᱸ ᱠᱚ ᱡᱚᱢ ᱞᱮᱠᱷᱟᱱ ᱫᱚ ᱳᱡᱚᱱ ᱠᱚ ᱵᱟᱹᱭ ᱵᱟᱹᱭ ᱛᱮ ᱵᱟᱹᱲᱛᱤᱜ ᱛᱮᱸᱦᱮᱫ ᱟᱫᱚ ᱱᱚᱣᱟ ᱠᱚ ᱵᱟᱹᱲᱛᱤ ᱞᱮᱱᱠᱷᱟᱱ ᱡᱮᱢᱚᱱ ᱦᱚᱲᱢᱚ ᱡᱤᱣᱤ ᱡᱟᱹᱛᱤ ᱵᱮᱥ ᱛᱟᱦᱮᱱᱟ ᱥᱟᱶ ᱥᱟᱶᱛᱮ ᱱᱟᱞᱦᱟ ᱛᱩᱢᱟᱹ ᱠᱟᱹᱢᱤ ᱠᱚ ᱨᱮᱦᱚᱸ ᱢᱚᱱ ᱠᱚ ᱞᱟᱜᱟᱜ ᱛᱟᱦᱮᱸᱫ ᱥᱟᱶᱛᱮ ᱛᱟᱭᱚᱢ ᱯᱤᱲᱦᱤ ᱨᱮᱱ ᱡᱟᱦᱟᱸᱭ ᱜᱤᱫᱟᱹᱨᱼᱯᱤᱫᱟᱹᱨ ᱱᱚᱣᱟ ᱫᱷᱟᱹᱨᱛᱤ ᱨᱮ ᱩᱱᱤ ᱛᱟᱞᱟ ᱛᱮᱠᱚ ᱦᱤᱡᱩᱜ ᱛᱟᱦᱮᱸᱫ ᱩᱱᱤᱭᱟᱜ ᱦᱚᱲᱢᱚ ᱠᱷᱚᱱ ᱠᱚ ᱥᱤᱨᱡᱟᱹᱜ ᱛᱟᱦᱮᱸᱫ ᱩᱱᱠᱩ ᱠᱚᱦᱚᱸ ᱢᱟᱱᱮ ᱢᱤᱫ ᱥᱚᱴᱷᱤᱠ ᱳᱡᱚᱱ ᱠᱚ ᱟᱛᱮᱫ ᱠᱚ ᱱᱚᱣᱟ ᱫᱷᱟᱹᱨᱛᱤ ᱠᱚ ᱞᱮᱵᱮᱫ ᱛᱟᱦᱮᱸᱫ ᱞᱮᱵᱮᱫᱟ ᱟᱨ ᱩᱱᱠᱩ ᱠᱚᱦᱚᱸ ᱦᱟᱨᱟ ᱵᱩᱨᱩ ᱛᱮ ᱟᱠᱚ ᱴᱷᱤᱠᱼᱴᱷᱟᱠ ᱳᱡᱚᱱ ᱠᱚ ᱧᱟᱢ ᱛᱟᱦᱮᱸᱫ ᱦᱚᱲᱢᱚ ᱨᱮ ᱟᱨ ᱡᱳᱫᱤᱭᱳ ᱛᱷᱚᱲᱟ ᱠᱚᱢᱚᱜ ᱜᱮᱭᱟ ᱮᱱᱛᱮ ᱨᱮᱦᱚᱸ ᱩᱱᱠᱩ ᱞᱟᱹᱜᱤᱫ ᱛᱮᱦᱚᱸ ᱚᱱᱠᱟᱱᱟᱜ ᱡᱚᱢ ᱧᱩ ᱜᱚᱜᱚ ᱵᱤᱥᱮᱥ ᱠᱟᱭᱛᱮ ᱜᱚᱜᱚ ᱚᱱᱠᱟᱱᱟᱜ ᱡᱚᱢ ᱧᱩ ᱠᱚ ᱡᱚᱢ ᱞᱟᱜᱟᱣᱮᱭᱟ ᱥᱟᱶ ᱥᱟᱶ ᱛᱮ ᱚᱱᱮ ᱠᱟᱹᱢᱤ ᱠᱚᱦᱚᱸ ᱚᱱᱠᱟ ᱵᱮᱥ ᱴᱷᱤᱠ ᱥᱟᱺᱦᱤᱡ ᱚᱠᱛᱚ ᱱᱟᱹᱯᱤᱛ ᱠᱟᱹᱢᱤ ᱦᱩᱭᱩᱜᱼᱟ ᱚᱠᱛᱚ ᱱᱟᱹᱯᱤᱛ ᱡᱚᱢ ᱦᱩᱭᱩᱜᱼᱟ ᱚᱠᱛᱚ ᱱᱟᱹᱯᱤᱛ ᱩᱢ ᱦᱩᱭᱩᱜᱼᱟ ᱱᱚᱜᱼᱚ ᱱᱚᱣᱟ ᱠᱚᱜᱮ ᱟᱹᱞᱤᱧ ᱩᱯᱠᱟᱹᱨ ᱢᱮᱱᱛᱮᱫᱚᱞᱤᱧ ᱢᱚᱱᱮᱭᱟ